ᱦᱟᱹᱠᱩ ᱥᱟᱵ ᱛᱮ ᱡᱟᱦᱟᱸᱭ ᱟᱠᱚᱣᱟᱜ ᱡᱤᱵᱤᱠᱟ ᱠᱚ ᱪᱟᱞᱟᱣᱟ ᱥᱚᱝᱥᱟᱨ ᱜᱷᱟᱨᱚᱸᱡᱽ ᱠᱚ ᱪᱟᱞᱟᱣᱟ ᱩᱱᱠᱩ ᱫᱚ ᱫᱟᱜ ᱠᱚ ᱯᱮᱨᱮᱡ ᱞᱮᱱᱠᱷᱟᱱ ᱫᱚ ᱟᱰᱤ ᱜᱮᱠᱚ ᱨᱟᱹᱥᱠᱟᱹᱜᱼᱟ ᱡᱟᱞ ᱠᱚᱠᱚ ᱤᱫᱤᱭᱟ ᱦᱟᱹᱠᱩ ᱠᱚ ᱥᱟᱵ ᱠᱚᱣᱟ ᱥᱮᱫᱤᱱ ᱫᱚ ᱱᱟᱣᱟ ᱫᱟᱜ ᱵᱚᱞᱚᱜ ᱛᱮ ᱦᱟᱠᱩ ᱠᱚᱫᱚ ᱟᱲᱤ ᱛᱮᱠᱚ ᱦᱤᱡᱩᱜᱼᱟ ᱟᱨ ᱟᱭᱢᱟ ᱜᱟᱱ ᱦᱟᱹᱠᱩ ᱠᱚ ᱟᱹᱜᱩ ᱠᱚᱣᱟ ᱟᱨ ᱵᱷᱟᱜᱤ ᱵᱷᱟᱜᱤ ᱦᱟᱹᱠᱩ ᱠᱚ ᱟᱜᱩ ᱠᱚᱣᱟ ᱡᱟᱦᱟᱸ ᱫᱚ ᱵᱟᱡᱟᱨ ᱨᱮ ᱟᱠᱷᱨᱤᱧ ᱞᱮᱭ ᱠᱷᱟᱡ ᱩᱱᱤ ᱫᱚ ᱟᱭᱢᱟ ᱫᱟᱢᱮ ᱧᱟᱢᱟ ᱟᱨ ᱟᱭᱢᱟ ᱜᱟᱱᱮ ᱯᱚᱭᱥᱟᱭᱟ ᱟᱭᱟᱜ ᱥᱚᱝᱥᱟᱨ ᱦᱚᱸ ᱢᱚᱸᱡᱽ ᱜᱮ ᱪᱟᱞᱟᱜ ᱛᱟᱭᱟ ᱟᱭᱢᱟ ᱜᱟᱱ ᱫᱟᱢᱮ ᱧᱟᱢ ᱞᱮᱠᱷᱟᱱ ᱛᱚᱠᱷᱚᱱ ᱫᱚ ᱟᱹᱰᱤ ᱠᱩᱥᱤ ᱨᱟᱹᱥᱠᱟᱹ ᱩᱱᱤ ᱫᱚᱭ ᱵᱩᱡᱷᱟᱹᱣᱟ ᱢᱚᱱᱮ ᱨᱤᱡᱷᱟᱹᱣ ᱩᱛᱟᱹᱨᱚᱜ ᱛᱟᱭᱟ ᱟᱨ ᱱᱚᱣᱟ ᱫᱚ ᱟᱹᱰᱤ ᱵᱷᱮᱜᱟᱨᱟᱱ ᱡᱤᱵᱤᱠᱟ ᱠᱟᱱᱟ ᱡᱟᱦᱟᱸ ᱫᱚ ᱵᱤᱱᱟᱹ ᱠᱷᱚᱨᱪᱟ ᱛᱮ ᱩᱱᱤ ᱫᱚᱭ ᱡᱟ ᱧᱟᱢ ᱫᱟ ᱡᱟᱦᱟᱸ ᱜᱟᱹᱰᱭᱟᱹ ᱨᱮ ᱡᱟᱞᱮ ᱪᱟᱯᱟᱫᱟᱭ ᱥᱮ ᱜᱟᱰᱟᱨᱮᱭ ᱪᱟᱯᱟᱫᱟ ᱚᱱᱟ ᱫᱚ ᱠᱚᱱᱚ ᱯᱚᱭᱥᱟ ᱠᱚᱦᱚᱸ ᱵᱟᱝ ᱞᱟᱜᱟᱜᱼᱟ ᱟᱨ ᱩᱱᱤ ᱫᱚ ᱠᱷᱟᱞᱤ ᱪᱟᱞᱟᱣ ᱞᱮᱱᱠᱷᱟᱱ ᱜᱮ ᱟᱭᱟᱜ ᱥᱩᱢᱟᱹᱭ ᱚᱠᱛᱚᱭ ᱮᱢ ᱞᱮᱠᱷᱟᱡ ᱜᱮ ᱩᱱᱤ ᱫᱚᱭ ᱟᱹᱜᱩ ᱫᱟᱲᱮᱣᱟᱠᱚᱣᱟ ᱦᱟᱹᱠᱩ ᱠᱚ ᱟᱨ ᱵᱟᱡᱟᱨ ᱨᱮᱭ ᱟᱠᱷᱨᱤᱧ ᱠᱟᱛᱮᱫ ᱟᱭᱢᱟ ᱜᱟᱱᱮ ᱯᱚᱭᱥᱟ ᱠᱟᱛᱮᱜ ᱟᱭᱟᱜ ᱥᱚᱝᱥᱟᱨᱮ ᱪᱟᱞᱟᱣ ᱫᱟᱲᱮᱜᱼᱟ ᱚᱱᱟ ᱛᱮ ᱟᱹᱰᱤ ᱜᱮ ᱵᱷᱮᱜᱟᱨᱟᱱ ᱜᱮᱭᱟ ᱱᱚᱣᱟ ᱫᱚ